ᱤᱧᱟᱹᱜ ᱱᱮᱜᱮᱴᱤᱵᱽ ᱯᱨᱚᱰᱟᱠᱴ ᱫᱚ ᱦᱩᱭᱩᱜ ᱠᱟᱱ ᱛᱤᱧᱟᱹ ᱥᱮ ᱤᱧᱟᱹᱜ ᱱᱮᱜᱮᱴᱤᱵᱽ ᱥᱮ ᱵᱟᱹᱲᱤᱡ ᱫᱩᱨᱤᱵᱽ ᱫᱚ ᱦᱩᱭᱩᱜ ᱠᱟᱱ ᱛᱤᱧᱟᱹ ᱠᱩᱞᱟᱨᱥ ᱱᱚᱣᱟ ᱠᱩᱞᱟᱨᱥ ᱫᱚ ᱦᱩᱭᱩᱜ ᱠᱟᱱᱟ ᱚᱲᱟᱜ ᱨᱮᱭᱟᱲ ᱫᱚᱦᱚᱭᱟ ᱚᱲᱟᱜ ᱨᱮᱱᱟᱜ ᱨᱩᱢ ᱨᱮᱭᱟᱲ ᱫᱚᱦᱚᱭᱟ ᱟᱨ ᱚᱱᱟ ᱥᱟᱶᱛᱮ ᱟᱵᱚ ᱦᱚᱲᱢᱚ ᱦᱚᱸ ᱨᱮᱭᱟᱲ ᱫᱚᱦᱚᱭᱟ ᱢᱮᱱᱠᱷᱟᱱ ᱱᱚᱣᱟ ᱦᱚᱲᱢᱚ ᱨᱮᱭᱟᱲ ᱫᱚᱦᱚ ᱞᱮᱠᱷᱟᱱ ᱥᱮ ᱦᱚᱲᱢᱚ ᱨᱮ ᱨᱮᱭᱟᱲ ᱞᱟᱜᱟᱣ ᱞᱮᱱ ᱠᱷᱟᱱ ᱦᱚᱲᱢᱚ ᱞᱟᱹᱜᱤᱫ ᱫᱚ ᱵᱟᱹᱲᱤᱡ ᱜᱮᱭᱟ ᱪᱮᱫᱟᱜ ᱥᱮ ᱨᱩᱣᱟᱹ ᱦᱟᱹᱥᱩ ᱦᱚᱸ ᱦᱩᱭ ᱫᱟᱲᱮᱭᱟᱜᱼᱟ ᱟᱨ ᱡᱟᱹᱥᱛᱤ ᱫᱤᱱ ᱱᱚᱣᱟ ᱨᱮᱭᱟᱲ ᱨᱮ ᱛᱟᱦᱮᱸᱞᱮᱱ ᱠᱷᱟᱱ ᱥᱮ ᱡᱟᱹᱥᱛᱤ ᱜᱷᱟᱹᱲᱤᱡ ᱱᱚᱣᱟ ᱨᱮᱭᱟᱲ ᱨᱮ ᱛᱟᱦᱮᱸᱞᱮᱱ ᱠᱷᱟᱱ ᱡᱚᱠᱷᱚᱱ ᱱᱚᱣᱟ ᱨᱮᱭᱟᱲ ᱚᱲᱟᱜ ᱠᱷᱚᱱ ᱚᱰᱚᱝ ᱠᱟᱛᱮᱜ ᱵᱟᱦᱨᱮ ᱥᱮᱫ ᱮᱢ ᱩᱰᱩᱝᱚᱜᱼᱟ ᱥᱤᱛᱩᱝ ᱨᱮᱢ ᱪᱟᱞᱟᱜᱼᱟ ᱩᱱ ᱟᱹᱰᱤ ᱟᱭᱢᱟ ᱮᱴᱠᱮᱴᱚᱬᱮ ᱥᱟᱦᱟᱣ ᱦᱩᱭᱩᱜᱼᱟ ᱴᱷᱤᱠ ᱚᱱᱟᱛᱮ ᱱᱚᱣᱟ ᱠᱩᱞᱟᱨᱥ ᱫᱚ ᱟᱨᱠᱤ ᱩᱱᱟᱹᱜ ᱫᱚ ᱵᱟᱝ ᱱᱟᱯᱟᱭᱟ